ᱟᱵᱚᱣᱟᱜ ᱱᱟᱜᱟᱢ ᱫᱚ ᱦᱩᱭᱩᱜ ᱠᱟᱱᱟ ᱱᱚᱣᱟ ᱯᱩᱵᱚ ᱵᱚᱨᱫᱷᱚᱢᱟᱱ ᱨᱮᱱ ᱫᱚᱵᱚᱱ ᱵᱟᱝ ᱠᱟᱱᱟ ᱟᱵᱚᱣᱟᱜ ᱫᱤᱥᱳᱢ ᱫᱚ ᱰᱩᱢᱠᱟᱹ ᱠᱟᱱᱟ ᱛᱚ ᱰᱩᱢᱠᱟᱹ ᱠᱷᱚᱡ ᱜᱮ ᱟᱵᱚ ᱫᱚ ᱱᱚᱴᱮ ᱵᱟᱝᱞᱟ ᱛᱮ ᱱᱟᱞᱦᱟ ᱵᱚᱱ ᱦᱮᱡ ᱮᱱᱟ ᱱᱟᱞᱦᱟ ᱱᱟᱞᱦᱟ ᱛᱮ ᱱᱚᱣᱟ ᱠᱚᱨᱮ ᱵᱚᱱ ᱴᱚᱞᱟ ᱠᱮᱫᱟ ᱚᱲᱟᱜ ᱠᱮᱫᱟ ᱡᱟᱭᱜᱟ ᱠᱚ ᱵᱚᱱ ᱧᱟᱢ ᱠᱮᱫᱟ ᱱᱚᱛᱮ ᱨᱮᱜᱮ ᱵᱚᱱ ᱟᱹᱥᱩᱞᱚᱜ ᱠᱟᱱᱟ ᱚᱱᱟ ᱥᱟᱶᱛᱮ ᱥᱤᱫᱩ ᱠᱟᱹᱱᱦᱩ ᱦᱩᱞ ᱦᱩᱞ ᱦᱩᱭᱮᱱᱟ ᱚᱱᱟ ᱠᱷᱚᱡ ᱦᱚᱲ ᱟᱭᱢᱟ ᱠᱚ ᱦᱟᱱᱛᱮ ᱱᱷᱟᱛᱮ ᱠᱚ ᱪᱷᱤᱧ ᱪᱷᱟᱹᱛᱩᱨ ᱮᱱᱟ ᱛᱚ ᱟᱵᱚᱭᱟᱜ ᱱᱟᱜᱟᱢ ᱨᱮ ᱱᱤᱛᱚᱜ ᱟᱵᱚᱣᱟᱜ ᱯᱷᱩᱨᱜᱟᱹᱞ ᱱᱤᱛᱚᱜ ᱫᱨᱚᱣᱯᱚᱫᱤ ᱢᱩᱨᱢᱩ ᱱᱤᱛᱟᱹᱜ ᱩᱱᱤᱭᱟᱜ ᱟᱹᱭᱩᱨᱛᱮ ᱱᱤᱛᱚᱜ ᱟᱵᱚ ᱫᱚ ᱱᱚᱣᱟ ᱟᱵᱚ ᱦᱚᱲ ᱫᱚ ᱱᱤᱛᱚᱜ ᱛᱟᱲᱟᱢᱟ